ᱤᱧᱟᱹᱜ ᱟᱹᱛᱩ ᱠᱷᱚᱱ ᱵᱟᱦᱨᱮ ᱪᱟᱞᱟᱜ ᱨᱮᱫᱚ ᱥᱟᱢᱟᱝ ᱨᱮ ᱟᱴᱠᱟ ᱟᱱᱟᱴ ᱨᱤᱧ ᱛᱟᱦᱮᱸ ᱠᱟᱱᱟ ᱞᱟᱦᱟᱛᱮ ᱧᱚᱜ ᱡᱚᱠᱷᱚᱱ ᱟᱹᱛᱩ ᱠᱷᱚᱱ ᱵᱟᱦᱨᱮᱧ ᱪᱟᱞᱟᱜ ᱢᱤᱫ ᱛᱷᱮᱠᱮ ᱮᱠ ᱛᱷᱮᱠᱮ ᱫᱩ ᱠᱤᱞᱳᱢᱤᱴᱟᱨ ᱛᱟᱲᱟᱢ ᱛᱮᱜᱮ ᱪᱟᱞᱟᱜ ᱦᱩᱭᱩᱜ ᱠᱟᱱ ᱛᱟᱦᱮᱱᱟ ᱟᱨ ᱛᱟᱲᱟᱢ ᱪᱟᱞᱟᱜ ᱥᱟᱢᱟᱝ ᱨᱮ ᱟᱭᱢᱟ ᱮᱸᱴᱠᱮᱴᱚᱬᱮ ᱡᱟᱦᱟᱸ ᱫᱚ ᱥᱚᱢᱚᱭ ᱢᱚᱛᱚ ᱚᱠᱟᱨᱮᱢ ᱪᱟᱞᱟᱜᱼᱟ ᱚᱸᱰᱮ ᱥᱚᱢᱚᱭ ᱢᱚᱛᱚ ᱵᱟᱢ ᱯᱳᱣᱪᱷᱟᱣ ᱫᱟᱲᱮᱭᱟᱜᱼᱟ ᱟᱨ ᱚᱱᱠᱟᱱ ᱜᱟᱹᱰᱤ ᱜᱷᱚᱲᱟ ᱠᱚ ᱵᱟᱝ ᱛᱟᱦᱮᱸ ᱠᱟᱱᱟ ᱱᱮᱛᱟᱨ ᱫᱚ ᱟᱹᱛᱩ ᱜᱟᱛᱟᱠ ᱠᱚᱨᱮ ᱜᱮ ᱢᱤᱫᱴᱮᱱ ᱠᱚᱨᱮᱱ ᱜᱟᱹᱰᱤ ᱴᱳᱴᱳ ᱠᱚ ᱧᱟᱢ ᱢᱟᱲᱟᱝᱼᱟ ᱤᱱᱟᱹ ᱛᱮᱜᱮ ᱪᱟᱞᱟᱣ ᱫᱚ ᱟᱹᱰᱤ ᱥᱩᱵᱤᱫᱷᱟ ᱡᱚᱱᱚᱠ ᱵᱩᱡᱷᱟᱹᱜ ᱠᱟᱱᱟ ᱟᱨ ᱥᱚᱢᱚᱭ ᱦᱚᱸ ᱠᱚᱢ ᱵᱟᱧᱪᱟᱜ ᱠᱟᱱᱟ ᱟᱨ ᱤᱧ ᱪᱟᱞᱟᱣ ᱨᱮᱭᱟᱜ ᱪᱟᱞᱟᱣ ᱨᱮᱱᱟᱜ ᱟᱱᱟᱴ ᱫᱚ ᱢᱤᱫ ᱫᱚᱢᱮᱧ ᱥᱮᱱ ᱞᱮᱱᱟ ᱤᱱᱟᱹ ᱥᱮᱱ ᱠᱷᱚᱱ ᱜᱮ ᱤᱱᱟᱹ ᱯᱚᱨ ᱫᱚ ᱟᱱᱟᱴ ᱫᱚ ᱵᱟᱝ